ᱦᱮᱞᱳ ᱤᱧᱟᱹᱜ ᱧᱩᱛᱩᱢ ᱮᱢ ᱢᱩᱨᱢᱩ ᱤᱧ ᱡᱮ ᱢᱤᱫᱴᱮᱱ ᱠᱤᱪᱨᱤᱡᱽ ᱤᱧ ᱚᱰᱟᱨᱞᱮᱫ ᱪᱩᱲᱤᱫᱟᱨ ᱛᱚ ᱚᱱᱟ ᱪᱩᱲᱤᱫᱟᱨ ᱫᱚ ᱱᱤᱛᱚᱜᱫᱚ ᱵᱟᱝ ᱞᱟᱜᱟᱣᱟᱹᱧ ᱠᱟᱱᱟ ᱱᱤᱛᱚᱜᱫᱚ ᱚᱱᱟ ᱪᱩᱲᱤᱫᱟᱨ ᱫᱚ ᱵᱟᱹᱧ ᱦᱟᱛᱟᱣᱟ ᱚᱱᱟ ᱵᱚᱫᱚᱞᱛᱮ ᱤᱧᱫᱚ ᱯᱚᱭᱥᱟᱜᱮ ᱨᱤᱴᱟᱨᱱᱤᱧ ᱦᱟᱛᱟᱣᱟ